ᱦᱮᱞᱳ ᱟᱢ ᱥᱮᱢ ᱴᱩᱨᱤᱥᱴ ᱮᱢ ᱞᱟᱹᱭᱫᱟ ᱟᱪᱪᱷᱟ ᱤᱧ ᱱᱚᱣᱟ ᱟᱲᱟᱠᱟᱹᱞᱤ ᱱᱚᱜᱚᱨ ᱠᱷᱚᱱᱟᱜ ᱦᱮᱸ ᱫᱷᱚᱱᱚᱧᱡᱚᱭ ᱵᱟᱹᱵᱩᱧ ᱞᱟᱹᱭᱮᱫ ᱛᱟᱦᱮᱸᱫ ᱟᱞᱮ ᱫᱟᱨᱟᱭ ᱠᱟᱱ ᱮᱜᱟᱨᱳ ᱛᱟᱹᱨᱤᱠᱷ ᱦᱟᱱᱟ ᱵᱚᱨᱫᱷᱚᱢᱟᱱ ᱥᱟᱹᱭᱤᱰ ᱥᱮᱫ ᱧᱮᱞ ᱞᱟᱹᱜᱤᱫ ᱠᱟᱹᱴᱤᱡ ᱟᱞᱮ ᱯᱷᱮᱢᱮᱞᱤ ᱞᱮ ᱪᱟᱞᱟᱜ ᱞᱮ ᱢᱮᱱᱫᱟ ᱳᱭ ᱟᱴ ᱦᱮᱸ ᱳᱭ ᱟᱴᱡᱚᱱ ᱜᱟᱱᱞᱮ ᱦᱩᱭᱩᱜᱼᱟ ᱟᱴ ᱡᱚᱱ ᱜᱟᱱ ᱢᱮᱱᱟᱜ ᱠᱟᱜ ᱞᱮᱭᱟ ᱟᱫᱚ ᱚᱱᱟᱨᱮ ᱤᱱᱟᱹᱛᱮ ᱪᱮᱫ ᱞᱮᱠᱟ ᱟᱢᱟᱝ ᱜᱚᱱᱚᱝ ᱯᱟᱲᱟᱜᱼᱟ ᱢᱳᱴᱟᱢᱩᱴᱤ ᱦᱮᱸ ᱱᱟᱭᱤᱱ ᱥᱤᱴᱟᱨ ᱠᱤᱢᱵᱟ ᱮᱭᱤᱴ ᱥᱤᱴᱟᱨ ᱜᱟᱹᱰᱤ ᱠᱷᱟᱱᱜᱮ ᱦᱩᱭᱩᱜᱼᱟ ᱟᱫᱚ ᱟᱢ ᱪᱮᱫᱠᱟ ᱜᱚᱱᱚᱝ ᱠᱚᱢ ᱞᱟᱹᱭᱫᱟ ᱟᱪᱪᱷᱟ ᱦᱮᱸ ᱟᱫᱚᱧ ᱢᱮᱱᱫᱟ ᱠᱤᱪᱷᱩ ᱠᱟᱹᱴᱤᱡ ᱟᱨ ᱠᱤᱪᱷᱩ ᱞᱮᱹᱥ ᱵᱟᱝ ᱜᱟᱱᱚᱜᱼᱟ ᱟᱪᱪᱷᱟ ᱟᱪᱪᱷᱟ ᱴᱷᱤᱠ ᱜᱮᱭᱟ ᱛᱟᱦᱞᱮ ᱦᱮᱸ ᱫᱟᱨᱟᱭ ᱠᱟᱱ ᱨᱚᱵᱤᱵᱟᱨ ᱮᱱᱛᱮᱜ ᱮᱜᱟᱨᱳ ᱛᱟᱹᱨᱤᱠᱷ ᱦᱤᱞᱳᱜ ᱛᱟᱦᱞᱮ ᱛᱟᱦᱮᱱ ᱠᱟᱱᱟ ᱴᱷᱤᱠ ᱜᱮᱭᱟ ᱛᱟᱦᱞᱮ ᱟᱪᱪᱷᱟ ᱟᱪᱪᱷᱟ ᱴᱷᱤᱠ ᱜᱮᱭᱟ